ᱤᱧ ᱨᱮᱱ ᱜᱷᱟᱨᱚᱸᱡᱽ ᱨᱮᱫᱚ ᱧᱮᱞ ᱞᱮᱠᱷᱟᱱ ᱟᱞᱮ ᱫᱚ ᱯᱩᱱ ᱦᱚᱲᱚᱜ ᱟᱞᱮ ᱤᱧ ᱵᱟᱵᱟ ᱤᱧ ᱟᱭᱳ ᱤᱧ ᱫᱟᱫᱟ ᱟᱨ ᱤᱧ ᱟᱨ ᱜᱟᱛᱮ ᱠᱚ ᱫᱚ ᱢᱮᱱ ᱞᱮᱠᱷᱟᱱ ᱜᱟᱛᱮ ᱠᱚᱫᱚ ᱟᱛᱳ ᱠᱚᱨᱮ ᱜᱟᱛᱮ ᱢᱮᱱᱟᱜ ᱠᱚᱛᱮᱧ ᱜᱮ ᱟᱭᱢᱟ ᱜᱮ ᱱᱚᱣᱟ ᱜᱮ